ᱥᱟᱱᱛᱟᱲᱤ ᱛᱮ ᱨᱮᱭᱟᱜ ᱟᱹᱲᱟᱹ ᱥᱮ ᱟᱹᱭᱟᱹᱛ ᱪᱮᱫᱟᱜ ᱟᱞᱟᱜ ᱟᱞᱟᱜ ᱢᱮᱱᱟᱜᱼᱟ ᱚᱱᱟ ᱫᱚ ᱮᱯᱨᱳᱯᱚᱭᱮᱴ ᱥᱮ ᱡᱚᱛᱷᱟᱛᱟᱜ ᱟᱹᱲᱟᱹᱜᱮ ᱞᱟᱜᱟᱼᱟ ᱡᱮᱞᱮᱠᱟ ᱚᱠᱟᱴᱟᱜ ᱫᱚ ᱥᱟᱢᱟᱜᱚᱜᱼᱟ ᱚᱱᱟᱫᱚ ᱥᱟᱢᱟᱜ ᱜᱮ ᱚᱠᱟ ᱫᱚ ᱜᱮᱫᱚᱜᱼᱟ ᱚᱱᱟᱫᱚ ᱜᱮᱫ ᱜᱮ ᱤᱨ ᱦᱚᱸ ᱚᱠᱟᱴᱟᱜ ᱠᱚ ᱤᱨᱟ ᱡᱮᱞᱮᱠᱟ ᱦᱳᱲᱳ ᱠᱚ ᱜᱷᱟᱥ ᱠᱚᱠᱚ ᱤᱨᱟ ᱟᱨᱦᱚᱸ ᱚᱱᱠᱟᱜᱮ ᱚᱠᱟ ᱫᱚᱠᱚ ᱞᱟᱦᱮᱨᱟ ᱱᱚᱜᱼᱚᱭ ᱡᱮ ᱱᱚᱝᱠᱟ ᱞᱮᱠᱟ ᱴᱷᱤᱠᱟᱹ ᱵᱩᱴᱟᱹ ᱥᱟᱺᱦᱤᱡ ᱟᱹᱲᱟᱹ ᱠᱚ ᱵᱮᱵᱷᱟᱨᱚᱜ ᱠᱟᱱᱛᱚ ᱟᱨ ᱴᱷᱤᱠᱟᱹ ᱵᱩᱴᱟᱹ ᱥᱟᱺᱦᱤᱡ ᱚᱱᱟ ᱨᱮᱱᱟᱜ ᱢᱟᱱᱮ ᱢᱤᱱᱤᱝ ᱠᱚ ᱵᱟᱰᱟᱭᱚᱜ ᱠᱟᱱᱫᱚ ᱚᱱᱟᱛᱮ ᱥᱟᱱᱛᱟᱲᱤ ᱨᱮ ᱡᱟᱦᱟᱸ ᱟᱹᱲᱟᱹ ᱥᱮ ᱟᱹᱭᱟᱹᱛ ᱠᱚ ᱢᱮᱱᱟᱜᱼᱟ ᱚᱱᱟᱫᱚ ᱡᱚᱛᱷᱟᱛ ᱢᱟᱱᱮ ᱜᱮ ᱞᱟᱹᱭ ᱦᱚᱪᱚᱭᱮᱫᱟᱭ ᱥᱮ ᱵᱟᱲᱟᱭᱚᱜ ᱠᱟᱱᱟ ᱥᱟᱱᱛᱟᱲᱤ ᱨᱮ ᱱᱚᱜᱼᱚᱭ ᱱᱚᱝᱠᱟᱱ ᱟᱹᱰᱤ ᱜᱚᱨᱚᱵᱽ ᱨᱮᱱᱟᱜ ᱠᱟᱛᱷᱟ ᱫᱚ ᱱᱚᱣᱟᱜᱮ ᱱᱚᱣᱟᱢᱟ ᱱᱤᱡᱮᱨᱟᱜ ᱥᱟᱱᱛᱟᱲᱤ ᱡᱟᱹᱛᱤ ᱨᱮᱱᱟᱜ ᱟᱭᱰᱮᱱᱴᱤᱴᱤ ᱥᱮ ᱩᱱᱩᱨᱩᱢ ᱚᱱᱟ ᱥᱟᱶᱛᱮ ᱱᱚᱣᱟ ᱫᱚ ᱤᱧᱟᱹᱜ ᱟᱭᱳ ᱟᱲᱟᱝ ᱠᱟᱱᱟ ᱟᱨ ᱱᱚᱣᱟ ᱟᱭᱳ ᱟᱲᱟᱝ ᱨᱮᱫᱚ ᱤᱧᱟᱹᱜ ᱫᱚ ᱜᱚᱨᱚᱡᱽ ᱟᱨ ᱜᱚᱨᱚᱵᱽ ᱫᱚ ᱢᱮᱱᱟᱜ ᱜᱮᱭᱟ